ᱟᱵᱚ ᱫᱤᱥᱚᱢ ᱨᱮ ᱢᱚᱬᱮ ᱜᱚᱴᱮᱡ ᱤᱱᱴᱟᱨᱱᱮᱥᱱᱮᱞ ᱥᱤᱴᱤᱡᱽ ᱨᱮᱱᱟᱜ ᱧᱩᱛᱩᱢ ᱦᱩᱭᱩᱜ ᱠᱟᱱᱟ ᱚᱨᱮᱧᱡᱽ ᱥᱤᱴᱤ ᱱᱟᱜᱽᱯᱩᱨ ᱜᱟᱨᱰᱮᱱ ᱥᱤᱴᱤ ᱵᱮᱝᱜᱟᱞᱩᱨᱩ ᱰᱟᱭᱢᱚᱱᱰ ᱥᱤᱴᱤ ᱥᱩᱨᱟᱴ ᱥᱤᱴᱤ ᱚᱯᱷ ᱯᱷᱮᱥᱴᱤᱵᱷᱮᱞ ᱢᱚᱫᱷᱩᱨᱟᱭ ᱟᱨ ᱥᱴᱤᱞ ᱥᱤᱴᱤ ᱡᱟᱢᱥᱮᱫᱽᱯᱩᱨ